ᱤᱧ ᱫᱚ ᱯᱮᱱᱴᱤᱝ ᱠᱚ ᱵᱮᱱᱟᱣ ᱫᱚ ᱟᱹᱰᱤ ᱡᱳᱨ ᱜᱮ ᱠᱩᱥᱤᱭᱟᱜ ᱟᱹᱧ ᱥᱮ ᱟᱹᱰᱤ ᱵᱮᱥᱤᱧ ᱵᱩᱡᱷᱟᱹᱣᱟ ᱜᱤᱫᱽᱨᱟᱹ ᱠᱷᱚᱱ ᱜᱮ ᱢᱟᱲᱟᱝ ᱡᱟᱦᱟᱸ ᱠᱚᱨᱮ ᱜᱮᱧ ᱧᱮᱞ ᱠᱷᱟᱱᱜᱤᱧ ᱵᱮᱱᱟᱣ ᱵᱤᱰᱟᱹᱣ ᱜᱚᱫᱟ ᱟᱫᱚ ᱵᱮᱱᱟᱣ ᱵᱮᱱᱟᱣ ᱛᱤᱧ ᱪᱮᱫ ᱮᱱ ᱠᱷᱟᱱ ᱫᱚ ᱟᱞᱮᱭᱟᱜ ᱵᱷᱤᱛ ᱠᱚᱨᱮ ᱦᱚᱸᱧ ᱵᱮᱱᱟᱣᱟ ᱟᱨ ᱡᱟᱦᱟᱱᱟᱜ ᱯᱨᱳᱜᱨᱟᱢ ᱠᱚ ᱦᱩᱭᱩᱜ ᱠᱷᱟᱱ ᱟᱞᱮᱭᱟᱜ ᱟᱞᱮ ᱨᱮᱱ ᱯᱮᱲᱟ ᱠᱚᱦᱚᱸ ᱠᱚ ᱵᱟᱰᱟᱭ ᱧᱟᱢ ᱠᱤᱫᱤᱧ ᱠᱷᱟᱱ ᱫᱚᱠᱚ ᱢᱤᱛᱟᱹᱧᱟ ᱥᱮ ᱦᱤᱡᱩᱜ ᱢᱮ ᱟᱞᱮ ᱦᱚᱸ ᱵᱮᱱᱟᱣ ᱟᱞᱮ ᱢᱮ ᱵᱮᱱᱟᱣ ᱟᱵᱚᱱ ᱥᱟᱶᱛᱮᱞᱮ ᱜᱚᱲᱚ ᱟᱢᱟ ᱵᱚᱨᱚᱝ ᱪᱚ ᱮᱱ ᱨᱮᱦᱚᱸ ᱦᱤᱡᱩᱜ ᱢᱮᱜᱮ ᱟᱫᱚ ᱮᱱᱠᱷᱟᱱ ᱫᱚ ᱤᱧ ᱫᱚ ᱚᱱᱟᱛᱮ ᱟᱹᱰᱤ ᱥᱚᱠᱛᱚᱧ ᱵᱮᱱᱟᱣ ᱵᱟᱲᱟᱭ ᱜᱮᱭᱟ ᱱᱤᱡᱮᱨᱟᱜ ᱢᱚᱱᱮ ᱠᱚᱛᱮ ᱜᱮ ᱟᱨ ᱡᱟᱦᱟᱸ ᱠᱚᱨᱮᱧ ᱧᱮᱞ ᱜᱚᱫ ᱠᱷᱟᱱᱤᱧ ᱯᱷᱚᱴᱳ ᱛᱚᱨᱟ ᱜᱚᱫᱟ ᱟᱨᱤᱧ ᱢᱮᱱᱟ ᱦᱟᱯᱮᱥᱮ ᱤᱧ ᱦᱚᱧ ᱵᱮᱱᱟᱣ ᱵᱤᱰᱟᱹᱣᱟ ᱯᱟᱹᱪᱷᱤᱧ ᱜᱟᱱᱟ ᱮᱱᱠᱷᱟᱱ ᱫᱚ ᱚᱱᱟ ᱠᱚ ᱧᱮᱞ ᱧᱮᱞ ᱛᱮᱜᱮ ᱤᱧ ᱦᱚᱸ ᱚᱲᱟᱜ ᱠᱚᱨᱮ ᱦᱚᱸᱧ ᱵᱮᱱᱟᱣ ᱵᱟᱲᱟᱭᱟ ᱟᱹᱰᱤ ᱵᱮᱥ ᱧᱮᱞᱚᱜᱼᱟ ᱧᱮᱞᱚᱜ ᱚᱱᱟ ᱠᱷᱟᱹᱛᱤᱨ ᱛᱮ ᱦᱚᱲ ᱦᱚᱸᱠᱚ ᱦᱤᱡᱩᱜᱼᱟ ᱡᱟᱦᱟᱸᱭ ᱠᱚᱜᱮ ᱠᱚᱭᱚᱜᱽ ᱟᱠᱚ ᱧᱮᱞ ᱟᱠᱚ ᱠᱩᱞᱤᱭᱤᱧᱟᱹᱠᱚ ᱟᱞᱮ ᱦᱚᱸ ᱵᱮᱱᱟᱣ ᱦᱚᱴᱚ ᱟᱞᱮ ᱢᱮ ᱮᱱᱠᱷᱟᱱ ᱩᱱᱠᱩ ᱦᱚᱸᱧ ᱵᱮᱱᱟᱣ ᱵᱟᱲᱟ ᱦᱚᱴᱚ ᱟᱠᱚ ᱜᱮᱭᱟ ᱡᱟᱦᱟᱸ ᱛᱤᱥ ᱠᱚᱨᱮ ᱫᱚ ᱟᱨ ᱫᱤᱱ ᱫᱤᱱ ᱫᱚ ᱤᱧᱟᱹᱜ ᱦᱚᱸ ᱵᱮᱱᱟᱣ ᱵᱟᱲᱟᱭᱟᱹᱧ ᱥᱮ ᱵᱤᱰᱟᱹᱣ ᱟᱹᱧ ᱪᱮᱫᱚᱜ ᱟᱹᱧ ᱟᱨᱦᱚᱸ ᱜᱟᱱ ᱢᱟᱹᱧ ᱟᱨᱦᱚᱸ ᱵᱮᱥᱤᱧ ᱵᱮᱱᱟᱣ ᱢᱟ ᱚᱱᱟ ᱠᱷᱟᱹᱛᱤᱨ ᱛᱮ